ᱜᱟᱹᱰᱤ ᱰᱟᱭᱵᱷᱟᱨ ᱡᱟᱦᱟᱸ ᱜᱟᱹᱰᱤ ᱤᱧ ᱚᱰᱟᱨ ᱞᱮᱫ ᱵᱩᱠ ᱞᱮᱫ ᱫᱚ ᱚᱱᱟ ᱪᱮᱫᱟᱜ ᱵᱤᱞᱚᱢ ᱱᱟ ᱤᱧ ᱱᱚᱸᱰᱮ ᱠᱚᱞᱮᱡᱽ ᱛᱮ ᱫᱚᱥᱴᱟ ᱫᱚᱥ ᱢᱩᱫᱽ ᱨᱮ ᱵᱚᱞᱚᱜ ᱦᱩᱭᱩᱜ ᱛᱤᱧᱟᱹ ᱟᱨ ᱟᱢ ᱮᱠᱷᱚᱱᱳ ᱵᱟᱢ ᱥᱮᱴᱮᱨ ᱞᱮᱱᱟ ᱛᱚ ᱪᱮᱫᱟᱜ ᱮᱢ ᱞᱮᱴᱱᱟ ᱛᱩᱨᱟᱹᱛ ᱟᱢ ᱟᱢ ᱨᱮᱱ ᱢᱟᱞᱤᱠ ᱯᱷᱳᱱᱟᱭ ᱢᱮ ᱩᱱᱤ ᱥᱟᱛᱮᱜ ᱤᱧ ᱜᱟᱞᱢᱟᱨᱟᱣᱟ ᱟᱢ ᱪᱮᱫᱟᱜ ᱮᱢ ᱞᱮᱴ ᱠᱮᱫᱟ ᱟᱨᱜᱮ ᱟᱢᱟᱜ ᱡᱩᱫᱤ ᱮᱴᱟᱜ ᱠᱟᱹᱢᱤ ᱠᱚ ᱢᱮᱱᱟᱜ ᱠᱷᱟᱱ ᱛᱚ ᱟᱨ ᱮᱴᱟᱜ ᱰᱟᱭᱵᱷᱟᱨ ᱠᱚᱢ ᱠᱩᱞ ᱫᱟᱲᱮᱭᱟᱠᱚᱣᱟ ᱛᱚ ᱤᱧᱟᱹᱜ ᱪᱟᱞᱟᱜ ᱞᱟᱹᱠᱛᱤ ᱠᱚᱞᱮᱡᱽ ᱫᱚᱥᱴᱟ ᱫᱚᱥ ᱵᱚᱞᱚᱜ ᱨᱮᱱᱟᱜ ᱤᱧ ᱪᱟᱞᱟᱜ ᱦᱩᱭᱩᱜ ᱛᱤᱧᱟᱹ ᱛᱚ ᱟᱢ ᱟᱢᱨᱮᱱ ᱢᱟᱞᱤᱠ ᱯᱷᱳᱱᱟᱭ ᱢᱮ ᱤᱧᱤᱧ ᱜᱟᱞᱢᱟᱨᱟᱣᱟ